ᱦᱮᱞᱳ ᱡᱚᱦᱟᱨ ᱜᱮ ᱛᱚᱵᱮ ᱪᱮᱫᱞᱮᱠᱟ ᱦᱮᱡ ᱦᱚᱸ ᱵᱟᱯᱮ ᱦᱮᱡ ᱵᱟᱲᱟᱜ ᱠᱟᱱᱟ ᱟᱞᱮ ᱢᱟ ᱟᱹᱰᱤᱜᱟᱱ ᱞᱮ ᱪᱟᱥ ᱠᱟᱜᱼᱟ ᱦᱳᱭ ᱴᱷᱤᱠ ᱜᱮᱭᱟ ᱡᱚᱛᱚᱱᱟᱜ ᱦᱩᱭᱟᱠᱟᱱᱟ ᱟᱹᱰᱤ ᱵᱮᱥ ᱜᱮ ᱟᱫᱚ ᱚᱸᱰᱮ ᱠᱟᱹᱴᱤᱡ ᱫᱷᱟᱨᱟ ᱵᱟᱭ ᱜᱟᱱ ᱫᱷᱟᱨᱟ ᱠᱟᱱᱟ ᱵᱮᱲᱮ ᱠᱚ ᱯᱟᱸᱰᱨᱤᱭᱮᱜᱼᱟ ᱦᱳᱲᱳ ᱟᱫᱚ ᱪᱮᱫ ᱵᱮᱵᱚᱥᱛᱷᱟ ᱦᱩᱭᱩᱜᱼᱟ ᱚᱸᱰᱮ ᱜᱮ ᱢᱟᱥᱮ ᱧᱟᱢ ᱢᱟ ᱢᱤᱫ ᱫᱷᱟᱹᱣ ᱞᱮ ᱞᱟᱜᱟᱣ ᱞᱮᱜᱼᱟ ᱛᱟᱦᱮᱱᱚᱜ ᱚᱱᱟ ᱵᱟᱭ ᱜᱚᱱᱰᱠᱟ ᱞᱮᱜᱼᱟ ᱥᱮ ᱪᱮᱫᱞᱮᱠᱟ ᱮᱱᱠᱷᱟ ᱠᱟᱹᱡ ᱪᱟᱵᱟ ᱧᱚᱜ ᱞᱮᱱᱟ ᱟᱨᱦᱚᱸ ᱠᱚ ᱯᱟᱸᱰᱨᱤ ᱨᱩᱣᱟᱹᱲᱮᱫ ᱜᱮᱭᱟ

ᱦᱳᱭ ᱤᱱᱟᱹ ᱫᱚ ᱟᱞᱮ ᱦᱚᱸᱞᱮ ᱥᱩᱵᱤᱛᱟ ᱧᱚᱜᱚᱜᱼᱟ ᱦᱮᱲᱦᱮᱫ ᱵᱟᱞᱟ ᱠᱚᱦᱚᱸ ᱞᱮ ᱟᱹᱜᱩᱭᱟ ᱚᱱᱟ ᱫᱟᱜ ᱯᱟᱴᱟᱣ ᱞᱟᱹᱜᱤᱫ ᱚᱱᱟ ᱢᱮᱥᱤᱱ ᱠᱚᱦᱚᱸᱞᱮ ᱟᱹᱜᱩᱭᱟ ᱦᱳᱭ ᱛᱚᱵᱮ ᱟᱹᱰᱤ ᱵᱮᱥ ᱜᱮ ᱦᱩᱭᱟᱠᱟᱱᱟ ᱦᱩᱭ ᱠᱚᱫᱚ ᱟᱫᱚ ᱤᱱᱟᱹ ᱫᱟᱜ ᱠᱚᱜᱮ ᱟᱨ ᱯᱟᱸᱰᱨᱤ ᱠᱚᱠᱚ ᱡᱚᱢ ᱧᱚᱜᱟ ᱥᱮ ᱤᱱᱟᱹ ᱨᱮ ᱠᱟᱹᱴᱤᱡ ᱫᱤᱠᱠᱟᱛ ᱦᱩᱭᱩᱜ ᱠᱟᱱᱟ ᱵᱟᱝᱠᱷᱟᱡ ᱡᱚᱛᱚᱱᱟᱜ ᱜᱮ ᱴᱷᱤᱠᱜᱮᱭᱟ ᱦᱳᱭ ᱦᱤᱡᱩᱜ ᱯᱮᱜᱮ ᱱᱟᱜ ᱚᱱᱠᱟ ᱯᱷᱳᱱ ᱧᱚᱜᱽ ᱯᱮ ᱟᱨ ᱦᱤᱡᱩᱜ ᱯᱮ ᱵᱟᱠᱷᱟᱡ ᱟᱞᱮ ᱦᱚᱸ ᱚᱠᱟ ᱠᱚᱨᱮ ᱞᱮ ᱛᱟᱦᱮᱱᱟ ᱥᱮ ᱵᱟᱝᱟ ᱚᱲᱟᱜ ᱠᱚᱨᱮ ᱦᱚᱸ ᱵᱟᱠᱷᱟᱱ ᱦᱟᱸᱜᱸ ᱚᱠᱚᱭ ᱤᱫᱤ ᱯᱮᱭᱟᱭ ᱵᱟᱹᱫ ᱥᱮᱡ ᱦᱚᱸ ᱧᱮᱧᱮᱞ ᱦᱳᱭ ᱛᱚᱵᱮ